ᱤᱧ ᱟᱞᱮᱭᱟᱜ ᱟᱹᱛᱩᱼᱫᱤᱥᱚᱢ ᱠᱚ ᱩᱛᱱᱟᱹᱣ ᱞᱟᱹᱜᱤᱫ ᱥᱚᱨᱠᱟᱨ ᱴᱷᱮᱱ ᱠᱷᱚᱱ ᱱᱤᱭᱟᱹᱜᱮ ᱜᱚᱲᱚᱧ ᱠᱷᱚᱡᱚᱜᱼᱟ ᱡᱟᱛᱮ ᱟᱞᱮ ᱟᱹᱛᱩᱼᱴᱚᱞᱟᱨᱮ ᱡᱟᱦᱟᱱᱟᱜ ᱟᱥᱲᱟᱠᱚ ᱮᱛᱚᱦᱚᱵ ᱟᱥᱲᱟ ᱩᱱᱩᱥᱩᱞ ᱟᱥᱲᱟᱠᱚ ᱱᱟᱯᱟᱭᱛᱮ ᱧᱮᱞ ᱩᱨᱩᱢᱟᱹᱧ ᱱᱟᱯᱟᱭᱛᱮ ᱥᱮᱪᱮᱫ ᱛᱟᱹᱞᱤᱢ ᱢᱟᱪᱮᱫ ᱢᱟᱪᱮᱛᱟᱱᱤᱠᱚᱭ ᱵᱟᱦᱟᱞᱮᱫ ᱠᱚᱣᱟ ᱟᱨ

ᱥᱮ ᱵᱟᱡᱟᱨᱠᱚ ᱦᱟᱴᱠᱚ ᱦᱤᱡᱩᱜᱼᱥᱮᱱᱚᱜ ᱞᱟᱹᱜᱤᱫ ᱱᱟᱯᱟᱭᱼᱱᱟᱯᱟᱭ ᱥᱚᱲᱚᱠ ᱠᱚ ᱛᱮᱭᱟᱨ ᱟᱞᱮᱢᱟ ᱛᱚᱵᱮ ᱟᱹᱱᱤᱡ ᱨᱩᱣᱟᱹᱜᱼᱨᱟᱵᱟᱝᱨᱮ ᱚᱠᱛᱚ ᱱᱟᱹᱯᱤᱛᱞᱮ ᱥᱮᱴᱮᱨᱚᱜᱼᱟ ᱟᱨ ᱟᱨᱦᱚᱸ ᱱᱚᱜᱼᱚᱭ ᱨᱩᱣᱟᱹᱜᱼᱨᱟᱵᱟᱝ ᱫᱟᱲᱮᱭᱟᱜᱼᱟ

ᱦᱤᱡᱩᱜ ᱥᱮᱱᱚᱜᱼᱟ ᱛᱮ ᱟᱞᱮᱜᱮ ᱚᱠᱛᱚᱨᱮ

ᱟᱨ ᱡᱚᱛᱚ ᱠᱷᱚᱱᱟᱜ ᱟᱞᱮ ᱱᱚᱣᱟ ᱟᱥᱲᱟ ᱥᱮᱪᱮᱫᱨᱮ ᱡᱚᱛᱚ ᱦᱚᱲᱠᱚ ᱥᱮᱪᱮᱫ ᱞᱮᱱᱠᱷᱟᱱ ᱟᱹᱛᱩ ᱨᱮᱱᱟᱜ ᱩᱛᱱᱟᱹᱣ ᱱᱟᱯᱟᱭᱛᱮ ᱦᱩᱭᱩᱜᱼᱟ ᱥᱟᱺᱜᱤᱧ ᱥᱟᱺᱜᱤᱧ ᱠᱷᱚᱱ ᱡᱤᱱᱤᱥᱠᱚ ᱥᱟᱢᱟᱱ ᱠᱚᱞᱮ ᱟᱹᱜᱩᱭᱟ ᱚᱱᱟ ᱠᱚᱦᱚᱸ ᱱᱟᱯᱟᱭᱛᱮ ᱛᱟᱞᱮ ᱛᱟᱦᱮᱱᱟ